ᱤᱧᱟᱹᱜ ᱯᱚᱱᱚᱛ ᱨᱮᱭᱟᱜ ᱫᱚ ᱮᱴᱟᱜ ᱠᱚ ᱯᱚᱱᱚᱛ ᱞᱮᱠᱟ ᱫᱚ ᱩᱱᱟᱹᱜ ᱟᱸᱴ ᱯᱩᱡᱟᱹ ᱯᱟᱨᱵᱚᱱ ᱠᱚᱫᱚ ᱵᱟᱝ ᱦᱩᱭᱩᱜᱼᱟ ᱡᱮᱢᱚᱱ ᱮᱪᱟᱜ ᱠᱚ ᱯᱚᱱᱚᱛ ᱨᱮᱫᱚ ᱢᱤᱫᱴᱮᱱ ᱵᱟᱨᱭᱟ ᱯᱩᱡᱟᱹ ᱯᱟᱨᱵᱚᱱ ᱠᱚ ᱦᱩᱭᱩᱜᱼᱟ ᱟᱨ ᱤᱧᱟᱹᱜ ᱯᱚᱱᱚᱛ ᱨᱮᱫᱚ ᱢᱟᱱᱮ ᱞᱟᱜᱟᱛᱟᱨ ᱵᱟᱨᱚ ᱢᱟᱥᱮ ᱡᱮᱢᱚᱱ ᱛᱮᱨᱚ ᱯᱟᱨᱵᱚᱱ ᱞᱮᱠᱟ ᱚᱱᱠᱟᱜᱮ ᱯᱩᱡᱟᱹ ᱯᱚᱨᱚᱵᱽ ᱢᱟᱱᱮ ᱚᱱᱠᱟᱱ ᱠᱚᱫᱚ ᱞᱟᱜᱟᱛᱟᱨ ᱛᱟᱦᱮᱱ ᱛᱮᱜᱮ ᱛᱟᱦᱮᱱᱟ ᱢᱩᱪᱟᱹᱫ ᱵᱟᱹᱱᱩᱜ ᱢᱩᱪᱟᱹᱫ ᱠᱚᱫᱚ ᱵᱟᱹᱱᱩᱜ ᱠᱟᱫᱟ ᱡᱮᱢᱚᱱ ᱟᱞᱮ ᱱᱤᱭᱟᱹ ᱯᱚᱥᱪᱤᱢ ᱵᱟᱝᱞᱟ ᱯᱚᱥᱪᱤᱢ ᱵᱚᱝᱜᱚ ᱯᱚᱱᱚᱛ ᱨᱮᱭᱟᱜ ᱵᱚᱲᱚ ᱩᱛᱥᱚᱵᱽ ᱫᱚ ᱦᱩᱭᱩᱜ ᱠᱟᱱᱟ ᱫᱩᱨᱜᱳ ᱯᱩᱡᱟᱹ ᱮᱪᱷᱟᱲᱟ ᱟᱨᱚ ᱟᱭᱢᱟ ᱯᱩᱡᱟᱹ ᱠᱚ ᱢᱮᱱᱟᱜ ᱠᱟᱫᱟ ᱜᱚᱱᱮᱥ ᱯᱩᱡᱟᱹ ᱠᱚ ᱠᱟᱨᱛᱤᱠ ᱯᱩᱡᱟᱹ ᱠᱟᱞᱤ ᱯᱩᱡᱟᱹ ᱠᱩᱡ ᱢᱮᱱᱟᱜ ᱠᱟᱫᱟ ᱡᱟᱦᱟᱸ ᱠᱚ ᱮᱴᱟᱜ ᱠᱚ ᱯᱚᱱᱚᱛ ᱨᱮ ᱚᱱᱠᱟ ᱵᱟᱝ ᱦᱩᱭᱩᱜᱼᱟ ᱟᱨ ᱯᱚᱥᱪᱤᱢ ᱵᱚᱝᱜᱚ ᱨᱮᱫᱚ ᱫᱩᱨᱜᱟᱹ ᱯᱩᱡᱟᱹ ᱜᱮ ᱟᱹᱰᱤ ᱯᱷᱮᱢᱟᱥᱟ